ᱦᱮᱸ ᱤᱧᱤᱧ ᱢᱚᱱᱮᱞᱮᱫᱟ ᱮᱸᱜ ᱟᱞᱮᱭᱟᱜ ᱜᱷᱟᱸᱨᱚᱡᱽ ᱨᱮ ᱥᱟᱯᱟ ᱵᱟᱲᱟ ᱠᱟᱛᱮ ᱯᱚᱛᱟᱣ ᱠᱟᱛᱮ ᱤᱧ ᱢᱚᱭᱩᱨ ᱥᱮ ᱵᱟᱦᱟ ᱮᱢᱟᱱ ᱛᱮᱫ ᱠᱚ ᱵᱮᱱᱟᱣ ᱠᱟᱛᱮ ᱥᱟᱡᱟᱣ ᱠᱟᱛᱮ ᱚᱲᱟᱜ ᱤᱧ ᱫᱚᱦᱚᱭᱟ ᱢᱮᱱᱠᱷᱟᱱ ᱤᱧ ᱚᱱᱟ ᱵᱟᱹᱧ ᱠᱟᱹᱢᱤ ᱟᱠᱟᱫᱟ ᱥᱮ ᱵᱟᱹᱧ ᱠᱟᱹᱢᱤ ᱫᱟᱲᱮ ᱠᱟᱣᱫᱟ ᱟᱨ ᱪᱟᱥᱵᱟᱥ ᱫᱚ ᱟᱹᱰᱤ ᱜᱮ ᱡᱟᱹᱨᱩᱲ ᱠᱟᱱᱟ ᱵᱟᱢ ᱪᱟᱥ ᱞᱮᱠᱷᱟᱱ ᱡᱚᱢᱟᱢ ᱪᱮᱫ ᱪᱟᱥ ᱞᱮᱠᱷᱟᱱᱮᱢ ᱡᱮᱢᱚᱱ ᱦᱩᱲᱩᱢ ᱪᱟᱥ ᱞᱮᱠᱷᱟᱱ ᱟᱢ ᱚᱸᱰᱮ ᱦᱩᱲᱩ ᱠᱷᱚᱱ ᱟᱢ ᱪᱟᱣᱞᱮ ᱦᱩᱭᱩᱜ ᱛᱟᱢᱟ ᱪᱟᱣᱞᱮ ᱠᱷᱚ ᱫᱟᱠᱟ ᱦᱩᱭᱩᱜ ᱛᱟᱢᱟ ᱫᱟᱠᱟ ᱡᱚᱢ ᱠᱟᱛᱮ ᱟᱢ ᱡᱤᱭᱚᱱᱮᱢ ᱠᱷᱟᱸᱰᱟᱣ ᱛᱟᱢᱟ ᱟᱨ ᱛᱤᱦᱤᱧᱼᱜᱟᱯᱟ ᱪᱟᱣᱞᱮ ᱡᱟ ᱫᱟᱢ ᱠᱤᱨᱤᱧ ᱫᱚ ᱟᱹᱰᱤ ᱜᱮ ᱟᱸᱱᱟᱴ ᱜᱮᱭᱟ ᱟᱨ ᱥᱚᱵᱡᱤ ᱦᱚᱸ ᱪᱟᱥ ᱫᱚ ᱟᱹᱰᱤ ᱜᱮ ᱡᱟᱹᱨᱩᱲ ᱠᱟᱱᱟ ᱪᱮᱫᱟᱜ ᱫᱟᱠᱟ ᱥᱟᱶᱛᱮ ᱩᱛᱩ ᱛᱚ ᱡᱚᱢ ᱦᱩᱭᱩᱜᱼᱟ ᱛᱟᱦᱚᱞᱮ ᱥᱚᱵᱡᱤᱢ ᱪᱟᱥ ᱞᱮᱠᱷᱟᱱ ᱟᱢ ᱚᱱᱟ ᱥᱚᱵᱡᱤ ᱚᱲᱟᱜ ᱨᱮᱦᱚᱸᱢ ᱡᱚᱢ ᱫᱟᱲᱮᱭᱟᱜᱼᱟ ᱥᱮ ᱵᱟᱡᱟᱨ ᱨᱮ ᱤᱫᱤᱠᱟᱛᱮ ᱟᱹᱠᱷᱨᱤᱧ ᱞᱮᱠᱷᱟᱱ ᱵᱟᱨᱭᱟᱜᱟᱱ ᱠᱟᱹᱣᱰᱤ ᱦᱚᱸ ᱦᱤᱡᱩᱜᱼᱟ ᱚᱱᱟᱛᱮ ᱟᱢ ᱵᱩᱞᱩᱝ ᱥᱩᱱᱩᱢ ᱮᱢᱟᱱᱛᱮᱫ ᱠᱚ ᱠᱤᱨᱤᱧ ᱠᱟᱛᱮ ᱜᱷᱟᱸᱨᱚᱡᱽ ᱦᱚᱸᱢ ᱪᱟᱞᱟᱣ ᱫᱟᱲᱮᱭᱟᱜᱼᱟ ᱥᱮ ᱨᱟᱱ ᱠᱤᱪᱨᱤᱪᱼᱠᱷᱟᱺᱰᱣᱟᱹᱜ ᱥᱮ ᱰᱟᱠᱴᱚᱨ ᱴᱷᱮᱱ ᱫᱮᱠᱷᱟᱣ ᱦᱚᱸᱢ ᱫᱟᱲᱮᱭᱟᱜᱼᱟ ᱚᱱᱟ ᱢᱮᱱᱛᱮ ᱪᱟᱥ ᱫᱚ ᱟᱹᱰᱤ ᱜᱮ ᱡᱟᱹᱨᱩᱲ ᱜᱮᱭᱟ